ᱚᱠᱚᱭ ᱠᱚᱠᱚ ᱥᱮᱪᱮᱫ ᱟᱠᱟᱱᱟ ᱩᱱᱠᱩ ᱢᱟ ᱡᱤᱭᱚᱱᱨᱮ ᱟᱭᱢᱟ ᱠᱤᱪᱷᱩᱠᱚ ᱠᱚᱨᱟᱣ ᱫᱟᱲᱮᱭᱟᱜᱼᱟ ᱡᱮ ᱠᱚᱱᱳ ᱡᱟᱭᱜᱟᱨᱮ ᱫᱟᱲᱟᱱ ᱠᱚ ᱪᱟᱞᱟᱣ ᱫᱟᱲᱮᱭᱟᱜᱼᱟ ᱚᱠᱷᱚᱨ ᱦᱚᱸᱠᱚ ᱯᱟᱲᱦᱟᱣ ᱠᱟᱛᱮᱫ ᱠᱚ ᱵᱩᱡᱷᱟᱹᱣ ᱫᱟᱲᱮᱜᱼᱟ ᱡᱮ ᱪᱮᱫ ᱠᱚ ᱚᱞ ᱢᱮᱱᱟᱜᱼᱟ ᱥᱮ ᱜᱟᱹᱰᱤ ᱠᱚᱨᱮ ᱦᱚᱸ ᱚᱠᱟ ᱠᱚᱨᱮ ᱪᱟᱞᱟᱜᱼᱟ ᱜᱟᱹᱰᱤ ᱚᱱᱟᱠᱚ ᱚᱞ ᱛᱟᱦᱮᱱᱟ ᱚᱱᱟ ᱜᱟᱹᱰᱤ ᱨᱮᱜᱮ ᱚᱱᱟᱠᱚ ᱟᱹᱰᱤ ᱢᱚᱡᱽ ᱛᱮᱠᱚ ᱧᱮᱞ ᱴᱷᱤᱠ ᱫᱟᱲᱮᱜᱼᱟ ᱥᱮ ᱟᱠᱚᱣᱟᱜ ᱡᱤᱭᱚᱱ ᱨᱮᱦᱚᱸ ᱥᱮᱪᱮᱫ ᱠᱟᱛᱮ ᱟᱠᱚᱣᱟᱜ ᱠᱟᱹᱢᱤ ᱦᱚᱨᱟ ᱠᱚ ᱜᱚᱵᱢᱮᱱᱴ ᱥᱮᱡ ᱠᱷᱚᱱᱟᱜ ᱡᱮ ᱜᱩᱞᱟ ᱠᱟᱹᱢᱤ ᱧᱟᱢᱚᱜᱼᱟ ᱚᱱᱟ ᱠᱚ ᱠᱟᱹᱢᱤ ᱠᱚ ᱦᱟᱢᱮᱴ ᱫᱟᱲᱮᱜᱼᱟ ᱚᱱᱟ ᱠᱟᱹᱢᱤ ᱠᱚ ᱦᱟᱢᱮᱴ ᱵᱟᱲᱟ ᱠᱟᱛᱮᱫ ᱡᱤᱭᱚᱱ ᱨᱮ ᱞᱟᱦᱟ ᱥᱮᱫ ᱠᱚ ᱞᱟᱦᱟ ᱫᱟᱲᱮᱜᱼᱟ ᱟᱨ ᱥᱮᱪᱮᱫ ᱠᱚᱫᱚ ᱟᱹᱰᱤ ᱟᱭᱢᱟ ᱞᱮᱠᱟᱱᱟᱜ ᱥᱩᱵᱤᱫᱟ ᱠᱚ ᱧᱟᱢᱟ ᱟᱨ ᱟᱨ ᱵᱟᱝ ᱥᱮᱪᱮᱫ ᱠᱚᱫᱚ ᱱᱤᱭᱟᱹ ᱠᱚ ᱚᱠᱷᱚᱨ ᱠᱚᱦᱚᱸ ᱵᱟᱠᱚ ᱧᱮᱞ ᱴᱷᱤᱠ ᱫᱟᱲᱮᱜᱼᱟ ᱥᱮ ᱡᱟᱦᱟᱸ ᱱᱟᱜ ᱪᱷᱚᱵᱤ ᱵᱟᱠᱷᱚᱱ ᱯᱟᱲᱦᱟᱣ ᱫᱟᱲᱮᱜᱼᱟ ᱦᱚᱲ ᱠᱚᱠᱚ ᱴᱷᱚᱜ ᱠᱚᱣᱟ ᱵᱟᱠᱚ ᱵᱩᱡᱷᱟᱹᱣ ᱫᱟᱲᱮᱭᱟᱜᱼᱟ ᱡᱮ ᱞᱟᱦᱟᱨᱮᱱ ᱦᱚᱲ ᱜᱮ ᱥᱮᱮᱫ ᱮ ᱛᱟᱦᱮᱸ ᱞᱮᱱ ᱠᱷᱟᱡ ᱟᱨ ᱟᱨ ᱱᱤᱡᱮᱨ ᱡᱩᱫᱤ ᱵᱟᱝ ᱥᱮᱪᱮᱫ ᱵᱚᱱ ᱛᱟᱦᱮᱸ ᱞᱮᱱ ᱠᱷᱟᱡ ᱛᱚᱵᱮ ᱠᱷᱟᱡ ᱫᱚ ᱵᱟᱵᱚᱱ ᱵᱩᱡᱷᱟᱹᱣ ᱫᱟᱲᱮᱭᱟᱜᱼᱟ ᱞᱟᱦᱟ ᱥᱮᱱᱤᱡ ᱦᱚᱲ ᱪᱮᱫ ᱮ ᱢᱮᱱ ᱚᱪᱚᱭᱮᱫᱟ ᱪᱮᱫ ᱮ ᱢᱮᱱ ᱚᱪᱚᱭᱮᱫᱟ ᱚᱱᱟᱠᱚ ᱵᱟᱵᱚᱱ ᱵᱩᱡᱷᱟᱹᱣ ᱫᱟᱲᱮᱭᱟᱜᱼᱟ ᱠᱟᱜᱚᱡ ᱠᱷᱟᱛᱟ ᱠᱚᱞᱚᱢ ᱠᱚᱦᱚᱸ ᱚᱞ ᱮᱢᱟᱱ ᱠᱚ ᱵᱟᱵᱚᱱ ᱯᱟᱲᱦᱟᱣ ᱫᱟᱲᱮᱜᱼᱟ ᱡᱩᱫᱤ ᱵᱟᱝ ᱥᱮᱪᱮᱫ ᱵᱚᱱ ᱛᱟᱦᱮᱸ ᱞᱮᱱ ᱠᱷᱟᱡ

ᱚᱱᱟ ᱠᱚ ᱤᱫᱤ ᱠᱟᱛᱮᱫ ᱜᱮ ᱡᱚᱛᱚ ᱠᱷᱚᱱᱟᱜ ᱜᱮᱵᱚᱱ ᱪᱮᱥᱴᱟᱭ ᱢᱟ ᱡᱮ ᱢᱚᱡᱽ ᱛᱮᱵᱚᱱ ᱥᱮᱪᱮᱫᱚᱜ ᱟᱨ ᱡᱤᱭᱚᱱ ᱨᱮ ᱞᱟᱦᱟ ᱥᱮ ᱵᱚᱱ ᱞᱟᱦᱟᱜ ᱟᱨ ᱵᱟᱝᱠᱷᱟᱱ ᱢᱟ ᱵᱟᱝ ᱥᱮᱪᱮᱫ ᱵᱚᱱ ᱛᱟᱦᱮᱸ ᱞᱮᱱ ᱠᱠᱷᱟᱡ ᱢᱟ ᱵᱟᱵᱚᱱ ᱠᱚᱨᱟᱣ ᱫᱟᱲᱮᱭᱟᱜᱼᱟ ᱟᱭᱢᱟ ᱠᱤᱪᱷᱩ ᱜᱮ ᱡᱤᱭᱚᱱ ᱨᱮ ᱛᱚ ᱤᱧᱫᱚ ᱱᱚᱣᱟ ᱠᱚ ᱤᱫᱤ ᱠᱟᱛᱮᱫ ᱠᱷᱟᱹᱞᱤ ᱱᱚᱣᱟᱜᱮᱧ ᱢᱮᱱᱪᱚᱭᱟ ᱡᱚᱛᱚ ᱦᱚᱲ ᱵᱚᱱ ᱪᱮᱥᱴᱟᱭ ᱢᱟ ᱡᱟᱛᱮ ᱥᱮᱪᱮᱫᱚᱜᱼᱟ ᱵᱚᱱ ᱟᱨ ᱢᱟᱨᱥᱟᱞ ᱰᱟᱦᱟᱨ ᱛᱮᱵᱚᱱ ᱛᱟᱲᱟᱢᱟ

ᱥᱮᱪᱮᱫ ᱟᱨ ᱵᱟᱝ ᱥᱮᱪᱮᱫ ᱤᱭᱟᱹᱛᱮ ᱱᱚᱣᱟ ᱠᱚᱜᱮᱧ ᱨᱚᱲ ᱚᱪᱚᱭᱟ ᱡᱟᱛᱮ ᱚᱞ ᱥᱮᱪᱮᱫ ᱡᱚᱛᱚ ᱦᱚᱲ ᱢᱟ ᱵᱟᱝ ᱥᱮᱪᱮᱫ ᱢᱟ ᱵᱟᱵᱚᱱ ᱛᱟᱦᱮᱱ ᱢᱟ ᱱᱚᱣᱟ ᱜᱮᱧ ᱢᱮᱱ ᱚᱪᱚᱭᱮᱫᱟ